ᱦᱮᱞᱳ ᱦᱮᱸ ᱤᱧᱫᱚ ᱠᱳᱢᱯᱟᱰᱟᱨ ᱠᱟᱱᱟᱹᱧ ᱟᱢ ᱚᱠᱚᱭᱮᱢ ᱞᱟᱹᱭᱮᱫᱟ ᱵᱟᱡᱟᱣᱮᱱ ᱜᱮᱭᱟ ᱟᱹᱰᱤ ᱜᱟᱱ ᱜᱮ ᱟᱫᱚ ᱟᱢ ᱜᱮ ᱨᱮᱸᱜᱮᱡ ᱮᱫ ᱢᱮᱭᱟ ᱩᱱᱟᱹᱜ ᱯᱮᱥᱮᱱᱴ ᱢᱮᱱᱟᱜ ᱠᱚᱣᱟ ᱜᱟᱹᱰᱤ ᱨᱮ ᱩᱱᱠᱩ ᱪᱮᱫ ᱠᱚ ᱢᱮᱱᱟᱜ ᱰᱟᱭᱵᱷᱟᱨ ᱦᱟᱯᱮ ᱰᱟᱭᱵᱷᱟᱨᱤᱧ ᱠᱩᱞᱤ ᱞᱮᱜᱮ ᱪᱮᱫ ᱮ ᱢᱮᱱᱮᱫᱟ ᱦᱟᱜ ᱟᱨ ᱱᱚᱣᱟ ᱠᱚᱨᱮ ᱵᱟᱡᱟᱨ ᱢᱮᱱᱟᱜ ᱟᱥᱮ ᱵᱟᱝ ᱰᱟᱭᱵᱷᱟᱨ ᱜᱮ ᱵᱟᱢ ᱠᱩᱞᱤ ᱞᱮᱠᱷᱟᱡ ᱫᱚ ᱩᱱᱤ ᱜᱮᱛᱚ ᱵᱟᱲᱟᱭᱟ ᱫᱤᱱᱚᱢ ᱦᱤᱡᱩᱜ ᱥᱮᱱᱚᱜ ᱠᱟᱱᱟ ᱦᱟᱯᱮᱧ ᱠᱩᱞᱤᱭᱮ ᱠᱟᱱᱟ ᱛᱟᱦᱚᱞᱮ

ᱟᱫᱚ ᱡᱟᱦᱟᱸ ᱴᱷᱮᱡ ᱜᱮᱦᱟᱜ ᱵᱚᱱ ᱧᱟᱢᱟ ᱚᱸᱰᱮ ᱜᱮᱵᱚᱱ ᱛᱤᱜᱩᱜᱼᱟ ᱯᱚᱭᱥᱟ ᱢᱮᱱᱟᱜ ᱛᱟᱢᱟ ᱠᱤ ᱦᱮᱸ ᱛᱚ ᱢᱮᱛᱟᱭ ᱠᱟᱱᱟᱹᱧ ᱛᱚᱵᱮ